ᱟᱞᱮ ᱱᱚᱰᱮ ᱦᱟᱥᱯᱟᱛᱟᱞ ᱨᱮᱭᱟᱜ ᱥᱩᱡᱳᱜᱽ ᱥᱩᱵᱤᱫᱷᱟ ᱵᱮᱥ ᱜᱮ ᱢᱮᱱᱟᱜᱼᱟ ᱱᱚᱰᱮ ᱡᱮᱢᱚᱱ ᱯᱚᱪᱷᱤᱢ ᱵᱟᱝᱞᱟ ᱨᱮ ᱥᱮ ᱱᱚᱰᱮ ᱟᱞᱮ ᱨᱮ ᱦᱚᱸ ᱱᱚᱰᱮ ᱢᱟᱞᱫᱟ ᱡᱮᱞᱟ ᱨᱮ ᱡᱮᱢᱚᱱ ᱟᱞᱮ ᱟᱛᱳ ᱯᱟᱥᱮ ᱨᱮ ᱡᱮᱢᱚᱱ ᱦᱟᱹᱛᱤᱢᱟᱹᱨᱤ ᱦᱚᱥᱯᱟᱛᱟᱞ ᱢᱮᱱᱟᱜᱼᱟ ᱟᱹᱰᱤ ᱢᱟᱨᱟᱝ ᱦᱚᱥᱯᱤᱴᱟᱞ ᱥᱚᱵᱨᱚᱠᱚᱢ ᱰᱚᱠᱴᱚᱨ ᱢᱮᱱᱟᱜ ᱠᱚᱣᱟ ᱮᱢᱟᱨᱡᱮᱱᱥᱤ ᱠᱷᱮᱛᱛᱨᱮ ᱨᱮ ᱠᱳᱱᱳ ᱨᱳᱜᱤ ᱡᱩᱫᱤ ᱢᱟᱱᱮ ᱟᱹᱰᱤ ᱮᱢᱟᱨᱡᱮᱱᱥᱤ ᱢᱮᱱᱟᱭᱟ ᱮᱢᱵᱩᱞᱮᱱᱥ ᱵᱮᱵᱚᱥᱛᱷᱟ ᱦᱚᱸ ᱢᱮᱱᱟᱜᱼᱟ ᱢᱟᱱᱮ ᱠᱷᱩᱵᱽ ᱡᱳᱨ ᱯᱟᱸᱪ ᱢᱤᱱᱤᱴ ᱨᱮᱱᱟᱜ ᱨᱟᱥᱛᱟ ᱠᱟᱱᱟ ᱢᱤᱫ ᱜᱷᱟᱹᱲᱤᱡ ᱛᱮ ᱨᱩᱜᱤ ᱦᱚᱸᱠᱚ ᱤᱫᱤᱭᱟ ᱚᱱᱟ ᱡᱳᱜᱟᱡᱳᱜᱽ ᱵᱮᱵᱚᱥᱛᱷᱟ ᱢᱮᱱᱟᱜᱼᱟ ᱥᱮ ᱰᱚᱠᱴᱚᱨ ᱠᱚ ᱦᱚᱸ ᱡᱚᱛᱚ ᱨᱚᱠᱚᱢ ᱡᱚᱛᱚ ᱢᱤᱫᱴᱮᱡ ᱰᱟᱴᱟ ᱰᱟᱠᱛᱟᱨ ᱥᱮ ᱢᱮᱫ ᱨᱮᱱ ᱰᱟᱠᱛᱟᱨ ᱦᱚᱸ ᱢᱮᱱᱟᱭᱟ ᱢᱟᱞᱫᱟ ᱠᱷᱚᱱ ᱦᱤᱡᱩᱜᱚ ᱠᱟᱱᱟᱭ ᱥᱮ ᱡᱚᱛᱚ ᱢᱟᱱᱮ ᱡᱚᱛᱚ ᱠᱷᱮᱛᱨᱮ ᱨᱮᱱ ᱵᱚᱦᱚᱜ ᱰᱟᱠᱛᱟᱨ ᱡᱷᱚᱛᱚ ᱰᱟᱠᱛᱟᱨ ᱢᱮᱱᱟᱜ ᱠᱚᱣᱟ ᱠᱤᱱᱛᱩ ᱟᱞᱮᱭᱟᱜ ᱠᱳᱱᱳ ᱯᱨᱚᱵᱞᱮᱢ ᱵᱟᱝ ᱦᱩᱭᱩᱜᱚᱜᱼᱟ ᱥᱮ ᱰᱟᱠᱴᱟᱨ ᱠᱚᱣᱟᱜ ᱦᱚᱸ ᱢᱟᱱᱮ ᱧᱮᱧᱮᱞ ᱠᱷᱮᱛᱨᱮ ᱛᱮ ᱡᱚᱛᱚ ᱜᱮ ᱠᱚ ᱧᱮᱞ ᱞᱮᱭᱟ ᱴᱷᱤᱠ ᱜᱮ ᱠᱳᱱᱳ ᱚᱥᱩᱵᱤᱫᱟ ᱵᱟᱹᱱᱩᱜᱼᱟ ᱟᱨ ᱮᱢᱱᱤ ᱠᱚ ᱜᱟᱹᱭ ᱰᱟᱝᱨᱟ ᱥᱤᱢ ᱥᱩᱠᱨᱤᱭᱟᱜ ᱦᱚᱥᱯᱤᱴᱟᱞ ᱦᱚᱸ ᱢᱮᱱᱟᱜᱼᱟ ᱥᱩᱨ ᱨᱮᱜᱮ ᱟᱞᱚᱢᱯᱩᱨ ᱨᱮ ᱩᱱᱠᱩ ᱦᱚᱸ ᱢᱟᱱᱮ ᱜᱟᱹᱭ ᱰᱟᱝᱨᱟ ᱥᱤᱢ ᱥᱩᱠᱨᱤ ᱨᱮᱭᱟᱜ ᱦᱚᱸ ᱠᱳᱱᱳ ᱚᱥᱩᱵᱤᱫᱟ ᱵᱟᱝ ᱦᱩᱭᱩᱜᱚᱜ ᱠᱟᱱᱟ ᱩᱱᱠᱩ ᱦᱚᱸ ᱢᱤᱫ ᱜᱷᱟᱹᱲᱤᱡ ᱛᱮ ᱦᱚᱥᱯᱤᱴᱟᱞ ᱞᱮ ᱤᱫᱤ ᱠᱚᱣᱟ ᱟᱨ ᱦᱚᱲ ᱦᱚᱸ ᱦᱟᱹᱛᱢᱟᱹᱨᱤ ᱨᱮ ᱦᱚᱥᱯᱤᱴᱟᱞ ᱢᱮᱱᱟᱜ ᱛᱮ ᱟᱹᱰᱤ ᱟᱹᱰᱤ ᱜᱮᱞᱮ ᱥᱩᱵᱤᱫᱷᱟᱣ ᱠᱟᱱᱟ